ᱩᱱᱠᱩ ᱯᱟᱨᱟ ᱦᱚᱲ ᱦᱚᱸ ᱨᱟᱹᱥᱠᱟᱹ ᱜᱮᱠᱚ ᱦᱤᱡᱩᱜ ᱠᱟᱱᱟ ᱢᱮᱱᱠᱷᱟᱱ ᱤᱧᱦᱚᱸ ᱨᱟᱹᱥᱠᱟᱹ ᱜᱟᱫᱮᱞ ᱛᱟᱞᱟᱨᱮ ᱨᱮ ᱟᱹᱰᱤ ᱨᱟᱹᱥᱠᱟᱹᱜᱤᱧ ᱵᱩᱡᱷᱟᱹᱣᱟ ᱢᱮᱥᱟᱜ ᱥᱟᱱᱟᱧ ᱜᱮᱭᱟ ᱟᱨᱤᱧ ᱢᱮᱥᱟᱜ ᱜᱮᱭᱟ ᱪᱮᱞᱮᱧ ᱢᱮᱥᱟᱜ ᱜᱮᱭᱟ ᱥᱟᱸᱜᱮ ᱦᱚᱲᱫᱚ ᱥᱟᱸᱜᱮ ᱞᱮᱠᱟᱢ ᱛᱟᱦᱮᱱᱟ ᱚᱱᱮ ᱦᱩᱰᱤᱧ ᱦᱩᱰᱤᱧ ᱨᱟᱹᱥᱠᱟᱹ ᱦᱚᱸ ᱟᱹᱰᱤ ᱥᱮᱬᱟᱜᱮ ᱵᱩᱡᱷᱟᱹᱜᱼᱟ ᱟᱹᱰᱤ ᱞᱟᱹᱴᱩᱜᱮ ᱟᱹᱭᱠᱟᱹᱣᱚᱜᱼᱟ ᱟᱹᱰᱤ ᱪᱮᱦᱨᱟᱜᱮ ᱵᱩᱡᱷᱟᱹᱜᱼᱟ ᱢᱮᱱᱠᱷᱟᱱ ᱨᱮᱸᱜᱮᱡ ᱛᱮᱛᱟᱝ ᱟᱨ ᱜᱚᱥᱚ ᱢᱚᱱᱮ ᱡᱚᱛᱚᱣᱟᱜ ᱮ ᱡᱤᱭᱟᱹᱲ ᱛᱟᱢᱟ ᱟᱹᱰᱤ ᱪᱮᱦᱨᱟᱜᱮᱢ ᱵᱩᱡᱷᱟᱹᱣ ᱜᱚᱫᱟ ᱤᱧᱢᱟ ᱚᱱᱟᱠᱚᱜᱤᱧ ᱢᱮᱱᱟ ᱦᱚᱲ ᱫᱚᱵᱚ ᱦᱚᱲ ᱠᱟᱱᱟ ᱦᱚᱲ ᱫᱚ ᱡᱚᱛᱚᱜᱮᱵᱚᱱ ᱢᱟᱹᱱᱢᱤ ᱡᱤᱣᱤ ᱠᱟᱱᱟ ᱱᱟᱭᱛᱮ ᱱᱟᱯᱟᱭᱛᱮ ᱟᱹᱰᱤ ᱨᱟᱹᱥᱠᱟᱹ ᱜᱮ ᱵᱩᱡᱷᱟᱹᱜ ᱠᱟᱱᱟ ᱢᱮᱱᱠᱷᱟᱱ ᱫᱚ ᱦᱚᱲ ᱦᱚᱲ ᱡᱤᱵᱚᱱ ᱫᱚ ᱦᱚᱲᱴᱷᱮᱱᱜᱮ ᱢᱟᱹᱱᱢᱤ ᱡᱤᱣᱤ ᱫᱚ ᱢᱟᱹᱱᱢᱤ ᱴᱷᱮᱱᱜᱮ ᱨᱟᱹᱥᱠᱟᱹ ᱫᱚ ᱵᱩᱡᱷᱟᱹᱜᱼᱟ ᱢᱮᱱᱠᱷᱟᱱ ᱫᱚ ᱡᱚᱛᱚᱜᱮ ᱠᱚᱲᱟ ᱠᱩᱲᱤ ᱢᱮᱥᱟ ᱞᱮᱱᱠᱷᱟᱱ ᱟᱹᱰᱤ ᱡᱚᱢᱠᱟᱣ ᱜᱮ ᱵᱩᱡᱷᱟᱹᱣ ᱜᱚᱫᱚᱜᱼᱟ ᱚᱱᱟᱠᱚᱜᱮ ᱛᱚᱧ ᱤᱧᱢᱟᱧ ᱵᱩᱡᱷᱟᱹᱣᱟᱠᱚᱣᱟ ᱵᱩᱡᱷᱟᱹᱣᱜᱮ ᱵᱟᱠᱚ ᱵᱩᱡᱷᱟᱹᱣ ᱫᱟᱲᱮᱭᱟᱜᱼᱟ ᱡᱚᱛᱚᱜᱮ ᱚᱠᱚᱭ ᱦᱚᱸ ᱵᱟᱠᱚ ᱵᱩᱡᱷᱟᱹᱣ ᱫᱟᱲᱮᱭᱟᱜᱼᱟ ᱫᱮᱞᱟᱵᱚ ᱫᱮᱞᱟᱵᱚ ᱜᱮᱛᱮᱴᱷᱮᱱ ᱢᱤᱫᱚᱜ ᱟᱵᱚᱱ ᱡᱚᱛᱚᱜᱮ ᱟᱹᱰᱤ ᱨᱟᱹᱥᱠᱟᱹ ᱢᱤᱫ ᱴᱷᱮᱱ ᱜᱮᱵᱚᱱ ᱢᱤᱫᱚᱜᱼᱟ